ᱵᱤᱧ ᱜᱮᱨ ᱟᱨ ᱛᱤᱡᱩ ᱜᱮᱨ ᱠᱷᱚᱱ ᱫᱚ ᱟᱵᱚ ᱚᱲᱟᱜ ᱥᱩᱨ ᱠᱚᱨᱮᱜ ᱫᱚ ᱯᱷᱤᱱᱟᱭᱤᱞ ᱠᱚᱵᱚᱱ ᱵᱮᱵᱚᱦᱟᱨ ᱠᱮᱭᱟ ᱮᱱᱰᱮ ᱠᱷᱟᱱ ᱩᱱᱠᱩ ᱵᱟᱝ ᱠᱚ ᱦᱤᱡᱩᱜᱼᱟ ᱥᱩᱨ ᱥᱩᱯᱩᱨ ᱟᱨ ᱛᱤᱡᱩ ᱜᱮᱨ ᱠᱷᱚᱱᱟᱜ ᱫᱚ ᱟᱵᱚ ᱡᱟᱦᱟᱸᱭ ᱨᱟᱱ ᱠᱚᱵᱚᱱ ᱵᱮᱵᱚᱦᱟᱨ ᱜᱮᱭᱟ ᱱᱟ ᱠᱷᱚᱱᱟᱜ ᱫᱚ ᱟᱵᱚ ᱱᱤᱨᱟᱹᱭ ᱵᱚᱱ ᱧᱟᱢᱟ